ᱤᱧ ᱡᱟᱦᱟᱸ ᱥᱤᱨᱤᱭᱟᱞᱤᱧ ᱠᱩᱥᱤᱭᱟᱜᱼᱟ ᱚᱱᱟ ᱨᱮᱱᱟᱜ ᱧᱩᱛᱩᱢ ᱫᱚ ᱠᱤᱨᱚᱱ ᱢᱟᱞᱟ ᱟᱹᱰᱤ ᱪᱮᱦᱨᱟ ᱦᱩᱭᱩᱜᱼᱟ ᱜᱚᱦᱟ ᱠᱚ ᱢᱮᱱᱟᱜ ᱟᱠᱟᱫᱟ ᱟᱨ ᱩᱱᱠᱤᱱ ᱜᱤᱫᱽᱨᱟᱹ ᱦᱚᱸ ᱵᱷᱟᱜᱮ ᱠᱤᱱ ᱩᱫᱩᱜᱟ ᱟᱨ ᱠᱩᱧ ᱠᱚ ᱢᱮᱱᱟᱜ ᱟᱠᱟᱫᱟ ᱛᱟᱨᱩᱵᱽ ᱠᱚ ᱢᱮᱱᱟᱜ ᱠᱚᱣᱟ ᱪᱮᱢᱮᱧ ᱠᱚ ᱢᱮᱱᱟᱜ ᱠᱚᱣᱟ ᱟᱨ ᱩᱱᱠᱤᱱ ᱦᱟᱲᱟᱢ ᱵᱩᱲᱦᱤ ᱢᱮᱱᱟᱜ ᱠᱤᱱᱟ ᱟᱨ ᱩᱱᱤ ᱨᱟᱠᱠᱷᱚᱥᱤᱱᱤ ᱦᱚᱸ ᱟᱹᱰᱤ ᱨᱚᱠᱚᱢ ᱨᱩᱯᱮ ᱯᱟᱞᱴᱟᱣ ᱛᱟᱭᱟ ᱟᱨ ᱤᱧ ᱫᱟᱠᱟ ᱩᱛᱩᱧ ᱤᱥᱤᱱᱟ ᱤᱱᱟᱹ ᱯᱚᱨᱮ ᱠᱷᱟᱱ ᱜᱮ ᱦᱳᱭᱳᱜᱼᱟ ᱚᱱᱟᱛᱮ ᱚᱱᱟ ᱥᱤᱨᱤᱭᱟᱞ ᱤᱧ ᱧᱮᱞ ᱨᱮᱱᱟᱜ ᱦᱚᱸ ᱥᱚᱢᱚᱭᱤᱧ ᱧᱟᱢᱟ ᱚᱱᱟᱛᱮ ᱫᱚᱢᱮᱧ ᱠᱩᱥᱤᱭᱟᱜᱼᱟ ᱚᱱᱟ ᱥᱤᱨᱤᱭᱟᱞ ᱫᱚ